ᱚᱠᱟ ᱠᱟ ᱢᱤ ᱯᱮ ᱮᱛᱚᱦᱚᱵ ᱠᱟᱫᱟ ᱱᱚᱣᱟ ᱫᱚ ᱟᱹᱰᱤ ᱱᱟᱯᱟᱭ ᱠᱟ ᱢᱤ ᱠᱟᱱᱟ ᱟᱨ ᱛᱤᱱᱟᱹᱜ ᱥᱟ ᱜᱤᱧᱼᱥᱟ ᱜᱤᱧ ᱨᱮᱱ ᱦᱚᱲ ᱰᱷᱮᱨ ᱠᱟᱭᱛᱮ ᱢᱟᱨᱮ ᱦᱚᱲ ᱠᱚ ᱴᱷᱮᱱ ᱵᱚᱱ ᱥᱮᱴᱮᱨ ᱫᱟᱲᱮᱭᱟᱜ ᱥᱮᱯᱮ ᱥᱮᱴᱮᱨ ᱫᱟᱲᱮᱭᱟᱜᱼᱟ ᱱᱚᱣᱟ ᱵᱚᱦᱚᱜ ᱨᱮ ᱫᱚᱦᱚ ᱦᱩᱭᱩᱜᱼᱟ ᱱᱤᱝᱠᱟᱹ ᱦᱩᱫᱤᱥ ᱦᱩᱭᱩᱜᱼᱟ ᱟᱵᱚ ᱦᱚᱲ ᱫᱚ ᱟᱹᱰᱤ ᱰᱟᱭᱵᱷᱟᱨᱥ ᱠᱚᱢᱤᱱᱤᱴᱤ ᱠᱟᱱᱟ ᱠᱚ ᱟᱨ ᱜᱚᱴᱟ ᱵᱷᱟᱨᱚᱛ ᱫᱤᱥᱚᱢ ᱨᱮ ᱡᱩᱫᱟᱹᱼᱡᱩᱫᱟᱹ ᱴᱚᱴᱷᱟ ᱨᱮᱵᱚᱱ ᱪᱷᱤᱝ ᱪᱷᱟᱛᱩᱨᱟᱠᱟᱱᱟ ᱟᱨ ᱡᱟᱦᱟᱸ ᱴᱚᱴᱷᱟ ᱨᱮ ᱢᱮᱱᱟᱜ ᱵᱚᱱᱟ ᱚᱱᱛᱮᱱᱟᱜ ᱟᱹᱨᱤᱪᱟᱞᱤ ᱥᱮᱞᱮᱫ ᱢᱮᱥᱟᱞ ᱠᱟᱛᱮ ᱟᱵᱚᱣᱟᱜ ᱨᱚᱲ ᱨᱮ ᱮᱱᱮᱡ ᱥᱮᱨᱮᱧ ᱡᱚᱢᱼᱧᱩ ᱨᱮ ᱟᱹᱰᱤ ᱟᱭᱢᱟ ᱯᱷᱟᱨᱚᱠ ᱦᱮᱡ ᱠᱟᱱ ᱛᱟᱵᱚᱱᱟ ᱛᱚ ᱱᱚᱜᱼᱚ ᱱᱚᱣᱟ ᱰᱟᱭᱵᱷᱟᱨᱥ ᱠᱟᱞᱪᱟᱨ ᱢᱤᱫᱴᱮᱱ ᱮᱸᱜ ᱵᱷᱤᱛᱨᱤ ᱨᱮ ᱫᱤᱥᱚᱢ ᱨᱮᱭᱟᱜ ᱢᱟᱱᱮ ᱠᱟᱞᱪᱟᱨ ᱵᱷᱤᱛᱨᱤ ᱨᱮ ᱛᱟᱦᱮᱸ ᱠᱟᱛᱮ ᱦᱚᱸ ᱟᱵᱚᱣᱟᱜ ᱢᱤᱫᱴᱮᱱ ᱮᱸᱜ ᱟᱥᱚᱞ ᱯᱮᱦᱪᱟᱱ ᱫᱚᱵᱚᱱ ᱫᱚᱦᱚ ᱫᱟᱲᱮᱣᱟᱠᱟᱫᱟ ᱟᱵᱚᱣᱟᱜ ᱡᱟᱦᱟᱸᱴᱟᱜ ᱨᱮᱦᱮᱫ ᱠᱟᱱᱟ ᱚᱱᱟᱫᱚ ᱦᱩᱭᱩᱜ ᱠᱟᱱᱟ ᱟᱵᱚᱣᱟᱜ ᱵᱷᱟᱥᱟ ᱟ ᱨᱤᱪᱟᱞᱤ ᱛᱷᱚᱲᱟ ᱯᱷᱟᱨᱟᱠ ᱢᱮᱱᱟᱜ ᱨᱮᱦᱚᱸ ᱢᱤᱫᱴᱷᱮᱱ ᱜᱮ ᱢᱚᱱᱟᱜ ᱛᱟᱵᱚᱱᱟ ᱱᱤᱛ ᱦᱚᱸᱵᱚᱱ ᱮᱸᱜ ᱧᱮᱞ ᱴᱷᱤᱠᱚᱜ ᱜᱮᱭᱟ ᱥᱮᱵᱚᱱ ᱟᱸᱡᱚᱢ ᱞᱮᱠᱷᱟᱱ ᱵᱚᱱ ᱵᱩᱡᱷᱟᱹᱣ ᱴᱷᱤᱠᱚᱜ ᱜᱮᱭᱟ ᱱᱩᱭ ᱫᱚ ᱟᱵᱚᱨᱮᱱ ᱦᱚᱲ ᱠᱟᱱᱟ ᱠᱩ ᱛᱚ ᱢᱟᱨᱮ ᱨᱮᱜᱤ ᱟᱵᱚᱣᱟᱜ ᱫᱚ ᱠᱮᱴᱮᱡ ᱟᱵᱚᱣᱟᱜ ᱯᱚᱨᱚᱢᱯᱚᱨᱟ ᱨᱮᱜᱤ ᱟᱵᱚᱣᱟᱜ ᱫᱟᱲᱮ ᱛᱤᱱᱟᱹᱜ ᱢᱳᱰᱟᱨᱱᱤᱴᱤ ᱟᱨ ᱟᱫᱷᱩᱱᱤᱠ ᱥᱮᱡ ᱵᱚᱱ ᱪᱟᱞᱟᱜᱼᱟ ᱩᱱᱟᱹᱜ ᱜᱮ ᱨᱮᱦᱮᱫ ᱠᱷᱚᱱᱟᱜ ᱵᱚᱱ ᱥᱟᱺᱜᱤᱧᱚᱜᱼᱟ ᱟᱨ ᱩᱱᱟᱹᱜ ᱜᱮᱵᱚᱱ ᱫᱩᱨᱵᱚᱞᱚᱜᱼᱟ ᱟᱫᱷᱩᱱᱤᱠ ᱪᱤᱱᱛᱟᱼᱵᱷᱟᱵᱱᱟ ᱮᱰᱩᱠᱮᱥᱚᱱ ᱵᱚᱱ ᱦᱟᱛᱟᱣᱟ ᱴᱷᱤᱠ ᱜᱮᱭᱟ ᱚᱱᱟ ᱥᱟᱶᱛᱮ ᱥᱟᱶᱛᱟ ᱨᱮ ᱠᱮᱴᱮᱡ ᱵᱚᱱ ᱫᱚᱦᱚᱭ ᱢᱟ ᱡᱮᱢᱚᱱ ᱢᱤᱫᱴᱮᱱ ᱫᱟᱨᱮ ᱡᱟᱦᱟᱸᱛᱤᱱᱟᱹᱜ ᱮᱭ ᱞᱟᱦᱟᱜ ᱦᱟᱨᱟᱜ ᱨᱮᱦᱮᱫ ᱡᱩᱫᱤ ᱟᱞᱜᱟ ᱛᱟᱦᱮᱱ ᱠᱷᱟᱱ ᱦᱚᱭᱛᱮ ᱨᱟᱹᱯᱩᱫᱚᱜᱼᱟ ᱚᱱᱠᱟ ᱜᱮ ᱟᱵᱚᱣᱟᱜ ᱟᱹᱨᱤᱪᱟᱞᱤ ᱟᱵᱚᱣᱟᱜ ᱱᱟᱜᱟᱢ ᱨᱮ ᱡᱩᱫᱤ ᱠᱮᱴᱮᱡ ᱵᱟᱵᱚ ᱛᱟᱦᱮᱸ ᱞᱮᱱ ᱠᱷᱟᱡ ᱜᱤᱫᱟᱹᱨᱼᱯᱤᱫᱟᱹᱨ ᱠᱚ ᱡᱩᱫᱤ ᱵᱟᱵᱚ ᱪᱮᱫ ᱫᱟᱲᱮᱣᱟᱠᱚ ᱠᱷᱟᱱ ᱱᱚᱣᱟ ᱢᱚᱰᱟᱨᱱᱤᱴᱤ ᱦᱟᱛᱟᱣ ᱠᱟᱛᱮ ᱠᱳᱱᱳ ᱯᱷᱟᱭᱫᱟ ᱜᱮ ᱵᱟᱱᱩᱜᱼᱟ ᱟᱵᱚ ᱫᱚᱵᱚᱱ ᱟᱫᱚᱜᱼᱟ ᱛᱚ ᱤᱧ ᱫᱩᱧ ᱢᱮᱱᱟ ᱡᱮ ᱡᱟ ᱵᱚᱱ ᱠᱟᱹᱢᱤᱭᱫᱟ ᱚᱱᱟ ᱟᱹᱰᱤ ᱟᱵᱚᱣᱟᱜ ᱟᱹᱨᱤᱪᱟᱞᱤ ᱟᱨ ᱱᱟᱜᱟᱢ ᱵᱟᱧᱪᱟᱣ ᱫᱚᱦᱚ ᱨᱮᱱᱟᱜ ᱠᱟᱹᱢᱤ ᱠᱟᱱ ᱜᱮᱭᱟ ᱟᱨ ᱨᱟᱹᱥᱠᱟᱹ ᱥᱟᱞᱟᱜ ᱞᱟᱦᱟ ᱤᱫᱤᱜ ᱛᱟᱵᱚᱱ ᱯᱮ ᱟᱨ ᱱᱟᱯᱟᱭ ᱛᱮ ᱦᱩᱭᱩᱜ ᱢᱟ ᱚᱱᱟᱜᱤᱧ ᱟᱸᱥᱚᱜᱼᱟ